ᱦᱮᱸ ᱤᱧᱫᱚ ᱥᱟᱱᱛᱟᱞᱤ ᱥᱮᱨᱮᱧ ᱨᱮᱭᱟᱜ ᱮᱱᱮᱡ ᱠᱚᱧ ᱧᱮᱞᱟ ᱨᱤᱞᱥ ᱟᱨ ᱥᱚᱴ ᱵᱷᱤᱰᱭᱳ ᱠᱚ ᱥᱳᱥᱟᱞ ᱢᱤᱰᱤᱭᱟ ᱨᱮ ᱡᱟᱦᱟᱸ ᱫᱚ ᱤᱭᱩᱴᱤᱭᱩᱵᱽ ᱟᱨ ᱤᱱᱥᱴᱟᱜᱨᱟᱢ ᱨᱮ ᱤᱭᱩᱴᱤᱭᱩᱵᱽ ᱨᱮᱫᱚᱧ ᱧᱮᱞᱟ ᱯᱟᱣᱟᱱ ᱚᱧᱡᱚᱞᱤ ᱛᱟᱹᱠᱤᱱᱟᱜ ᱟᱨ ᱤᱱᱥᱴᱟ ᱨᱮᱫᱚᱧ ᱧᱮᱞᱟ ᱟᱭᱢᱟ ᱦᱚᱲᱟᱜ ᱥᱩᱢᱤ ᱠᱤᱥᱠᱩ ᱰᱤᱹᱮᱢᱹᱮᱞ ᱥᱤᱢᱟ ᱯᱟᱭᱮᱞ ᱢᱳᱣᱥᱚᱢᱤ ᱥᱚᱨᱢᱤᱞᱟ ᱱᱩᱠᱩ ᱠᱚᱣᱟᱜ ᱜᱮ ᱵᱤᱥᱤ ᱥᱚᱨᱴ ᱵᱷᱤᱰᱤᱭᱳ ᱥᱮ ᱨᱤᱞᱥ ᱵᱷᱤᱰᱤᱭᱳ ᱠᱚᱧ ᱧᱮᱞᱟ